ᱤᱧ ᱟᱭᱢᱟ ᱞᱮᱠᱟᱱ ᱯᱟᱭᱨᱟᱜ ᱤᱧ ᱵᱟᱰᱟᱭᱟ ᱛᱳ ᱡᱮᱨᱚᱠᱚᱢ ᱫᱟᱜ ᱪᱮᱛᱟᱱ ᱨᱮᱠᱚ ᱯᱟᱭᱟᱨᱟᱜᱼᱟ ᱫᱟᱜ ᱞᱟᱛᱟᱨ ᱛᱮᱦᱚᱸᱠᱚ ᱯᱟᱭᱨᱟᱜᱼᱟ ᱡᱚᱫᱤ ᱫᱟᱜ ᱪᱮᱛᱟᱱ ᱛᱮ ᱯᱟᱭᱨᱟᱜ ᱤᱧ ᱢᱮᱱ ᱠᱷᱟᱱ ᱛᱚ ᱫᱟᱜ ᱪᱮᱛᱟᱱ ᱨᱤᱧ ᱯᱟᱭᱨᱟᱜᱼᱟ ᱠᱤᱱᱛᱩ ᱱᱤᱭᱟᱹ ᱫᱚ ᱠᱚᱱᱚ ᱥᱚᱢᱚᱥᱥᱟ ᱫᱚ ᱵᱟᱹᱱᱩᱜᱼᱟ ᱠᱤᱱᱛᱩ ᱥᱟᱦᱮᱸᱫ ᱨᱮᱭᱟᱜ ᱯᱨᱚᱵᱽᱞᱮᱢ ᱦᱩᱭᱩᱜᱼᱟ ᱡᱮ ᱥᱟᱦᱮᱸᱫ ᱵᱟᱹᱧ ᱦᱟᱛᱟᱣ ᱫᱟᱲᱮᱭᱟᱜᱼᱟ ᱥᱮ ᱱᱚᱝᱠᱟᱜᱮ ᱚᱥᱩᱵᱤᱫᱷᱟ ᱠᱚᱠᱷᱚᱱ ᱦᱩᱭᱩᱜ ᱠᱟᱱ ᱛᱤᱱ ᱥᱚᱢᱚᱭᱤᱧ ᱦᱟᱛᱟᱣᱟ ᱫᱟᱜ ᱠᱚ ᱪᱷᱤᱴᱠᱟᱹᱜᱼᱟ ᱦᱟᱱᱛᱮ ᱱᱟᱛᱮ ᱢᱩᱨᱮ ᱵᱚᱞᱚᱜᱼᱟ ᱥᱮ ᱢᱚᱪᱟᱨᱮ ᱵᱚᱞᱚᱜᱼᱟ ᱛᱳ ᱱᱤᱭᱟ ᱞᱟᱹᱜᱤᱫ ᱫᱚ ᱤᱧᱫᱚ ᱤᱧ ᱫᱚ ᱚᱱᱠᱟᱫᱚ ᱵᱟᱹᱧ ᱯᱟᱭᱨᱟᱜᱼᱟ ᱡᱮ ᱮᱢᱚᱱ ᱵᱷᱟᱵᱮᱧ ᱯᱟᱭᱨᱟᱜᱼᱟ ᱡᱮ ᱫᱟᱜ ᱡᱟᱛᱮ ᱵᱟᱝ ᱪᱷᱤᱴᱠᱟᱹᱜ ᱥᱮ ᱪᱷᱤᱴᱠᱟᱹᱜ ᱨᱮᱦᱚᱸ ᱡᱮ ᱤᱧᱟᱹᱜ ᱯᱷᱮ ᱥ ᱢᱟᱱᱮ ᱤᱧᱟᱹᱜ ᱢᱚᱪᱟ ᱥᱮ ᱵᱚᱦᱚᱜ ᱮᱴᱟᱜ ᱥᱮᱫ ᱠᱚᱭᱚᱜ ᱛᱟᱦᱮᱱᱟ ᱟᱨ ᱟᱨ ᱡᱮ ᱟᱹᱛᱩᱜ ᱫᱟᱜ ᱨᱮ ᱡᱮ ᱫᱷᱤᱨᱤ ᱛᱟᱦᱮᱱᱟ ᱚᱱᱟ ᱛᱮᱵᱚᱱ ᱟᱵᱚ ᱫᱚᱵᱚᱱ ᱵᱟᱡᱟᱣ ᱫᱟᱲᱮᱭᱟᱜ ᱜᱮᱭᱟ ᱪᱮᱫᱟᱜ ᱚᱱᱟᱫᱚ ᱧᱮᱞ ᱧᱟᱢᱚᱜᱼᱟ ᱞᱟᱛᱟᱨ ᱨᱮᱜᱮ ᱛᱟᱦᱮᱱᱟ ᱮᱭᱵᱟᱨ ᱛᱚᱦᱚᱫ ᱛᱟᱹᱱᱤᱡ ᱞᱮᱱᱠᱷᱟᱱ ᱚᱱᱟ ᱫᱚ ᱦᱟᱹᱥᱩ ᱜᱮᱭᱟ ᱟᱨ ᱥᱮᱭᱟᱞᱚᱢ ᱚᱱᱟᱨᱮ ᱠᱟᱴᱟ ᱪᱷᱟᱸᱫᱟ ᱞᱮᱱᱠᱷᱟᱱ ᱚᱱᱟᱫᱚ ᱠᱳᱱᱳ ᱵᱷᱟᱵᱮ ᱜᱮ ᱦᱚᱭᱛᱳ ᱟᱴᱠᱟᱣ ᱛᱟᱦᱮᱱᱟ ᱥᱮ ᱫᱟᱨᱮ ᱮᱢᱱᱤ ᱫᱟᱨᱮ ᱵᱟᱝ ᱧᱟᱢᱚᱜᱼᱟ ᱪᱮᱫᱟᱜ ᱥᱮ ᱚᱱᱟᱫᱚ ᱫᱟᱜ ᱠᱟᱱᱟ ᱟᱹᱛᱩᱜ ᱫᱟᱜ ᱠᱟᱱᱟ ᱮᱵᱟᱨ ᱫᱟᱨᱮ ᱵᱟᱝ ᱠᱷᱟᱹᱛᱤᱨ ᱚᱱᱟᱫᱚ ᱚᱸᱰᱮᱜᱮ ᱠᱚᱱᱚ ᱥᱚᱢᱚᱥᱥᱟ ᱦᱩᱭ ᱫᱟᱲᱮᱭᱟᱜᱼᱟ ᱡᱮ ᱵᱟᱢ ᱪᱟᱞᱟᱣ ᱫᱟᱲᱮᱭᱟᱜᱼᱟ ᱥᱮ ᱥᱟᱦᱮᱸᱫ ᱪᱟᱵᱟᱜ ᱠᱟᱱ ᱨᱮᱦᱚᱸ ᱚᱸᱰᱮᱢ ᱛᱟᱦᱮᱸ ᱫᱟᱲᱮᱭᱟᱜᱼᱟ